ᱟᱞᱮ ᱥᱩᱨ ᱨᱮ ᱢᱚᱥᱟᱵᱩᱱᱤ ᱵᱟᱡᱟᱨ ᱨᱮ ᱥᱤᱱᱮᱹᱢᱟ ᱴᱚᱠᱤᱡᱽ ᱛᱟᱦᱮᱸᱠᱟᱱᱟ ᱥᱮᱫᱟᱭ ᱨᱮ ᱛᱚ ᱱᱤᱛᱳᱜ ᱫᱚ ᱠᱚ ᱵᱚᱱᱫᱚᱣᱟᱠᱟᱜᱼᱟ ᱱᱤᱛᱳᱜ ᱫᱚ ᱵᱟᱹᱪᱩᱜᱼᱟᱹᱱᱤᱡ ᱮᱱᱠᱷᱟᱱ ᱚᱸᱰᱮ ᱡᱟᱦᱟᱱᱟᱜ ᱜᱮ ᱱᱟᱣᱟ ᱯᱷᱞᱤᱢ ᱠᱚ ᱮᱢᱟᱱ ᱠᱚ ᱦᱤᱡᱩᱜᱼᱟ ᱮᱱᱠᱷᱟᱱ ᱤᱧ ᱫᱚ ᱤᱧᱤᱡ ᱟᱹᱛᱩ ᱨᱤᱱᱤᱡ ᱜᱟᱛᱮ ᱥᱟᱶ ᱩᱱᱤᱭᱟᱜ ᱧᱩᱛᱩᱢ ᱫᱚ ᱥᱤᱫᱩ ᱦᱟᱸᱥᱫᱟᱜ ᱩᱱᱤ ᱥᱟᱶᱞᱤᱧ ᱥᱮᱱᱚᱜ ᱜᱮ ᱛᱟᱦᱮᱸᱫ ᱡᱟᱦᱟᱱᱟᱜ ᱜᱮ ᱱᱟᱣᱟ ᱯᱷᱞᱤᱢ ᱠᱚ ᱦᱤᱡᱩᱜᱼᱟ ᱮᱱᱠᱷᱟᱱ ᱚᱱᱟ ᱯᱷᱞᱤᱢ ᱧᱮᱞ ᱟᱹᱞᱤᱧ ᱫᱚ ᱥᱟᱶᱼᱟᱶᱞᱤᱧ ᱪᱟᱞᱟᱜ ᱛᱟᱦᱮᱸᱫ ᱟᱨ ᱢᱤᱫ ᱫᱷᱟᱹᱣ ᱚᱱᱮ ᱱᱟᱣᱟ ᱯᱷᱞᱤᱢ ᱨᱤᱞᱤᱡᱚᱜᱼᱟ ᱱᱟᱣᱟ ᱯᱷᱞᱤᱢ ᱦᱤᱡᱩᱜᱼᱟ ᱩᱱ ᱡᱚᱦᱚᱡ ᱢᱤᱫ ᱫᱷᱟᱹᱣ ᱜᱮᱞᱤᱧ ᱧᱮᱞᱟ ᱟᱨ ᱤᱱᱟᱹ ᱯᱚᱨᱮ ᱫᱚ ᱫᱚᱲᱦᱟ ᱯᱮᱲᱦᱟ ᱫᱚ ᱚᱱᱟ ᱫᱚ ᱵᱟᱹᱞᱤᱧ ᱧᱮᱞᱟ ᱟᱹᱞᱤᱧ ᱫᱚ ᱮᱱᱠᱷᱟᱱ ᱤᱧ ᱫᱚ ᱩᱱᱤ ᱥᱟᱶ ᱪᱟᱞᱟᱣ ᱟᱹᱰᱤ ᱨᱟᱹᱥᱠᱟᱹᱧ ᱵᱩᱡᱷᱟᱹᱣᱟ ᱩᱱᱤ ᱫᱚ ᱤᱧᱤᱧ ᱜᱟᱛᱮ ᱠᱟᱱ ᱱᱟᱯᱟᱭᱤᱧ ᱠᱩᱥᱤᱭᱟ ᱛᱟᱦᱮᱸᱫ ᱩᱱᱤ ᱥᱟᱶ ᱫᱚ ᱟᱨ ᱟᱹᱞᱤᱧ ᱫᱚ ᱚᱱᱟ ᱥᱤᱱᱮᱹᱢᱟ ᱨᱮᱭᱟᱜ ᱟᱹᱰᱤ ᱢᱚᱡᱟ ᱞᱤᱧ ᱦᱟᱛᱟᱣ ᱛᱟᱦᱮᱸᱫ ᱟᱹᱰᱤ ᱨᱟᱹᱥᱠᱟᱹ ᱛᱮᱞᱤᱧ ᱧᱮᱞ ᱛᱟᱦᱮᱸᱫ ᱟᱨ ᱚᱸᱰᱮ ᱟᱭᱢᱟ ᱜᱟᱱ ᱦᱚᱲ ᱠᱚᱜᱮ ᱠᱚ ᱥᱤᱱᱮᱹᱢᱟ ᱧᱮᱞ ᱠᱚ ᱦᱮᱡ ᱠᱚᱜᱼᱟ ᱩᱱᱠᱩ ᱠᱚ ᱥᱟᱜ ᱧᱮᱯᱮᱞ ᱟᱨ ᱠᱤᱪᱷᱩ ᱠᱤᱪᱷᱩ ᱨᱚᱯᱚᱲ ᱦᱚᱸ ᱟᱹᱰᱤ ᱢᱚᱡᱽ ᱵᱩᱡᱷᱟᱜᱼᱟ ᱟᱨ ᱱᱚᱣᱟ ᱦᱚᱸ ᱥᱤᱱᱮᱹᱢᱟ ᱧᱮᱞ ᱛᱮ ᱵᱟᱰᱟᱭᱚᱜᱼᱟ ᱡᱮ ᱥᱤᱱᱮᱹᱢᱟ ᱨᱮ ᱥᱚᱢᱟᱡᱽ ᱨᱮᱭᱟᱜ ᱵᱮᱵᱷᱟᱨ ᱥᱮ ᱞᱟᱹᱭ ᱞᱟᱠᱪᱟᱨ ᱠᱚ ᱪᱮᱫᱞᱮᱠᱟ ᱛᱟᱦᱮᱱᱟ ᱚᱠᱟ ᱫᱚ ᱵᱩᱜᱤ ᱠᱟᱹᱢᱤ ᱚᱠᱟ ᱫᱚ ᱵᱟᱹᱲᱤᱡ ᱠᱟᱹᱢᱤ ᱚᱱᱟ ᱠᱚ ᱪᱮᱫᱞᱮᱠᱟ ᱵᱚᱱ ᱪᱤᱠᱟᱹᱭᱟ ᱚᱠᱟ ᱫᱚ ᱵᱮᱥᱚᱜ ᱠᱟᱱᱟ ᱚᱠᱟ ᱫᱚ ᱵᱟᱹᱲᱤᱡᱚᱜ ᱠᱟᱱᱟ ᱚᱱᱟ ᱠᱚ ᱱᱟᱯᱟᱭ ᱫᱷᱟᱨᱟ ᱠᱚ ᱮᱢ ᱠᱟᱜᱼᱟ ᱥᱤᱱᱮᱹᱢᱟ ᱨᱮᱜᱮ ᱭᱟ ᱯᱷᱞᱤᱢ ᱨᱮᱜᱮ ᱟᱫᱚ ᱚᱱᱟ ᱯᱷᱞᱤᱢ ᱦᱚᱸ ᱵᱟᱹᱲᱤᱡ ᱡᱤᱱᱤᱥ ᱫᱚ ᱵᱟᱝ ᱠᱟᱱᱟ ᱚᱱᱟ ᱛᱮ ᱟᱵᱚ ᱦᱚᱸ ᱟᱹᱰᱤᱜᱟᱱ ᱥᱮᱪᱮᱫ ᱵᱚ ᱧᱟᱢᱮᱫᱼᱟ ᱟᱨ ᱟᱨ ᱥᱤᱱᱮᱹᱢᱟ ᱡᱟᱭᱜᱟ ᱨᱮᱦᱚᱸ ᱟᱹᱰᱤᱞᱮᱠᱟᱱ ᱠᱷᱩᱥᱤ ᱨᱟᱹᱥᱠᱟᱹ ᱦᱚᱸ ᱢᱮᱱᱟᱜ ᱜᱮᱭᱟ